ᱵᱮᱝᱠ ᱟᱨ ᱵᱤᱢᱟ ᱠᱳᱢᱯᱟᱱᱤ ᱫᱚ ᱟᱵᱚᱣᱟᱜ ᱠᱟᱹᱣᱰᱤ ᱟᱱᱟᱴ ᱥᱟᱦᱟᱭ ᱞᱟᱹᱜᱤᱫ ᱛᱮ ᱢᱤᱫ ᱢᱮᱱ ᱞᱮᱠᱷᱟᱱ ᱠᱟᱹᱣᱰᱤ ᱵᱟᱸᱫᱤ ᱠᱟᱱᱟ ᱥᱮᱫᱟᱭ ᱫᱚ ᱟᱵᱚ ᱫᱚ ᱡᱟᱦᱟᱸ ᱟᱵᱚᱣᱟᱜ ᱫᱷᱚᱱ ᱫᱚ ᱪᱟ ᱪᱟᱥ ᱜᱮ ᱛᱟᱦᱮᱸ ᱠᱟᱱᱟ ᱪᱟᱥ ᱠᱷᱚᱱᱟᱜ ᱡᱟᱦᱟᱸ ᱟᱨᱡᱟᱜ ᱠᱟᱱᱟ ᱚᱱᱟ ᱫᱚ ᱵᱟᱸᱫᱤ ᱠᱟᱛᱮᱫ ᱵᱚ ᱚᱲᱟᱜ ᱨᱮᱵᱚ ᱫᱚᱦᱚ ᱠᱟᱜ ᱛᱟᱦᱮᱸᱫ ᱟᱨ ᱚᱠᱛᱚ ᱱᱟᱹᱯᱤᱛ ᱚᱱᱟ ᱠᱟᱹᱡᱼᱠᱟᱹᱡ ᱚᱰᱚᱠ ᱠᱟᱛᱮᱫ ᱟᱵᱚᱣᱟᱜ ᱡᱤᱭᱚᱱ ᱥᱮ ᱟᱵᱚᱣᱟᱜ ᱞᱟᱡ ᱵᱚ ᱵᱷᱟᱛᱟᱣᱮᱜ ᱛᱟᱦᱮᱸᱫ ᱢᱮᱱᱠᱷᱟᱱ ᱱᱟᱦᱟᱜ ᱡᱩᱜᱽ ᱨᱮ ᱠᱟᱹᱣᱰᱤ ᱨᱮᱱᱟᱜ ᱞᱟᱹᱠᱛᱤ ᱟᱹᱰᱤ ᱜᱮ ᱦᱩᱭ ᱠᱟᱱᱟ ᱟᱨ ᱠᱟᱹᱣᱰᱤ ᱵᱟᱝᱠᱷᱟᱱ ᱪᱮᱫ ᱦᱚᱸ ᱵᱟᱭ ᱦᱩᱭᱩᱜᱼᱟ ᱮᱱᱠᱷᱟᱱ ᱱᱚᱣᱟ ᱠᱟᱹᱣᱰᱤ ᱫᱤᱱᱟᱹᱢ ᱜᱮ ᱚᱲᱟᱜ ᱨᱮ ᱫᱚᱦᱚ ᱫᱚ ᱵᱟᱝ ᱜᱟᱱᱚᱜᱼᱟ ᱱᱚᱣᱟ ᱟᱵᱚ ᱫᱚ ᱵᱮᱝᱠ ᱨᱮ ᱵᱟᱝᱠᱷᱟᱱ ᱵᱤᱢᱟ ᱠᱳᱢᱯᱟᱱᱤ ᱨᱮᱵᱚᱱ ᱫᱚᱦᱚᱭᱮᱜᱼᱟ ᱛᱚᱵᱮ ᱱᱚᱣᱟ ᱨᱮ ᱫᱚᱦᱚ ᱠᱟᱛᱮᱫ ᱟᱵᱚ ᱡᱟᱦᱟᱸ ᱞᱮᱠᱟ ᱞᱟᱹᱠᱛᱤ ᱦᱩᱭᱩᱜ ᱠᱟᱱᱟ ᱚᱱᱠᱟ ᱵᱚᱱ ᱚᱰᱚᱠᱮᱜᱼᱟ ᱵᱤᱢᱟ ᱠᱳᱢᱯᱟᱱᱤ ᱫᱚ ᱟᱵᱚᱣᱟᱜ ᱡᱤᱵᱚᱱ ᱨᱮ ᱡᱮᱢᱚᱱ ᱟᱱᱟᱴ ᱦᱩᱭᱩᱜᱼᱟ ᱩᱱ ᱡᱚᱠᱷᱚᱱ ᱟᱹᱰᱤᱜᱮ ᱜᱚᱲᱚᱭ ᱮᱢᱚᱜᱼᱟ ᱛᱚᱵᱮ ᱱᱮᱛᱟᱨ ᱵᱮᱝᱠ ᱨᱮᱱᱟᱜ ᱠᱟᱹᱢᱤ ᱦᱚᱨᱟ ᱦᱚᱸ ᱵᱚᱫᱚᱞᱚᱜ ᱠᱟᱱᱟ ᱚᱱᱟ ᱨᱮᱱᱟᱜ ᱞᱮᱱᱫᱮᱱ ᱛᱚᱦᱚᱨ ᱦᱚᱸ ᱵᱚᱫᱚᱞᱚᱜ ᱠᱟᱱᱟ ᱢᱟᱲᱟᱝ ᱫᱚ ᱟᱢ ᱱᱤᱡᱮ ᱵᱮᱝᱠ ᱜᱮ ᱪᱟᱞᱟᱣ ᱠᱟᱛᱮᱫ ᱢᱤᱫᱴᱟᱝ ᱯᱷᱚᱨᱚᱢ ᱯᱮᱨᱮᱡ ᱠᱟᱛᱮᱫ ᱠᱚ ᱮᱢᱚᱜᱼᱟ ᱱᱟᱦᱟᱜ ᱫᱚ ᱵᱮᱝᱠ ᱨᱮᱦᱚᱸ ᱰᱤᱡᱤᱴᱮᱞ ᱮᱱᱟ ᱟᱨ ᱱᱚᱣᱟ ᱫᱚ ᱤᱭᱩ ᱯᱤ ᱟᱭ ᱞᱮᱠᱟᱛᱮ ᱵᱤᱱᱟᱹ ᱵᱮᱝᱠ ᱪᱟᱞᱟᱣ ᱠᱟᱛᱮᱫ ᱦᱚᱸ ᱟᱢ ᱠᱚᱢᱯᱤᱭᱩᱴᱟᱨ ᱱᱮᱹᱴᱣᱟᱨᱠ ᱛᱮᱢ ᱞᱮᱱᱫᱮᱱ ᱫᱟᱲᱮᱭᱟᱜ ᱠᱟᱱᱟ ᱟᱫᱚ ᱱᱚᱝᱠᱟ ᱜᱮ ᱟᱹᱰᱤ ᱜᱟᱱ ᱩᱯᱟᱹᱭ ᱛᱮ ᱵᱤᱱᱟᱹ ᱵᱮᱝᱠ ᱪᱟᱞᱟᱣ ᱠᱟᱛᱮᱫ ᱦᱚᱸ ᱠᱟᱹᱢᱤ ᱪᱟᱞᱟᱜ ᱠᱟᱱᱟ ᱟᱨ ᱯᱚᱭᱥᱟ ᱨᱮᱱᱟᱜ ᱞᱮᱱᱫᱮᱱ ᱦᱩᱭᱩᱜ ᱠᱟᱱᱟ ᱱᱚᱣᱟ ᱫᱚ ᱱᱟᱦᱟᱜ ᱰᱤᱡᱤᱴᱮᱞ ᱡᱩᱜᱽ ᱨᱮᱱᱟᱜ ᱧᱮᱞᱚᱜᱚᱜ ᱠᱟᱱᱟ ᱟᱨ ᱱᱚᱣᱟ ᱛᱮ ᱟᱹᱰᱤ ᱜᱮ ᱥᱩᱵᱤᱫᱷᱟ ᱦᱚᱸ ᱦᱩᱭ ᱟᱠᱟᱱᱟ ᱡᱮᱢᱚᱱ ᱠᱤ ᱟᱢ ᱱᱤᱛ ᱵᱟᱦᱨᱮ ᱨᱮ ᱢᱮᱱᱟᱜ ᱢᱮᱭᱟ ᱟᱨ ᱟᱢᱟᱜ ᱵᱮᱝᱠ ᱟᱹᱰᱤ ᱥᱟᱺᱜᱤᱧ ᱨᱮ ᱢᱮᱱᱟᱜᱼᱟ ᱤᱠᱷᱟᱹᱱ ᱡᱚᱠᱷᱚᱱ ᱜᱮᱢ ᱞᱟᱹᱠᱛᱤᱭᱮᱱᱟ ᱟᱢ ᱟᱢᱟᱜ ᱤᱭᱩ ᱯᱤ ᱟᱭ ᱠᱳᱰ ᱰᱟᱞᱟᱣ ᱠᱟᱛᱮ ᱵᱟᱝᱠᱷᱟᱱ ᱡᱟᱦᱟᱱ ᱯᱟᱥᱼᱳᱟᱨᱰ ᱰᱟᱞᱟᱣ ᱠᱟᱛᱮᱫ ᱜᱮ ᱟᱢᱟᱜ ᱠᱟᱹᱣᱰᱤ ᱟᱹᱨᱤ ᱯᱚᱭᱥᱟ ᱥᱮ ᱟᱢᱟᱜ ᱵᱮᱝᱠ ᱠᱷᱚᱱᱮᱢ ᱧᱟᱢ ᱫᱟᱲᱮᱭᱟᱜᱼᱟ ᱱᱚᱝᱠᱟ ᱛᱮ ᱰᱤᱡᱤᱴᱮᱞ ᱠᱟᱛᱮᱫ ᱟᱵᱚᱣᱟᱜ ᱫᱚ ᱱᱚᱣᱟ ᱵᱮᱝᱠ ᱥᱤᱥᱴᱮᱢ ᱫᱚ ᱟᱹᱰᱤ ᱜᱮ ᱵᱚᱫᱚᱞ ᱟᱠᱟᱱᱟ